ᱵᱮᱰᱥᱤᱴ ᱫᱚ ᱵᱷᱟᱹᱜᱤ ᱞᱟᱹᱜᱤᱫ ᱵᱚᱱ ᱵᱮᱵᱚᱦᱟᱨ ᱨᱮᱦᱚᱸ ᱱᱚᱣᱟ ᱫᱚ ᱱᱚᱣᱟ ᱠᱚ ᱵᱟᱝ ᱥᱟᱯᱷᱟᱭ ᱞᱮᱠᱷᱟᱱ ᱟᱭᱢᱟ ᱵᱟᱹᱲᱤᱡ ᱨᱳᱜᱽ ᱡᱤᱵᱟᱱᱩ ᱦᱩᱭ ᱫᱟᱲᱮᱭᱟᱜᱼᱟ ᱱᱚᱣᱟᱠᱚ ᱢᱟᱹᱭᱞᱟᱹ ᱥᱟᱶ ᱥᱟᱶ ᱛᱮᱜᱮ ᱢᱟᱱᱮ ᱵᱟᱨᱯᱮ ᱫᱤᱱ ᱯᱚᱨ ᱯᱚᱨᱜᱮ ᱥᱟᱯᱷᱟ ᱞᱟᱜᱟᱜᱼᱟ ᱪᱮᱫᱟᱜ ᱥᱮ ᱱᱚᱣᱟ ᱵᱟᱝ ᱥᱟᱯᱷᱟᱭ ᱞᱮᱠᱷᱟᱱ ᱠᱷᱩᱜ ᱢᱟᱸᱫᱟ ᱥᱮ ᱡᱟᱦᱟᱸ ᱟᱵᱚᱣᱟᱜ ᱠᱟᱴᱟ ᱛᱮᱵᱚᱱ ᱞᱮᱵᱮᱫ ᱟᱹᱜᱩᱭᱮᱫᱟ ᱠᱟᱴᱟᱨᱮ ᱞᱟᱴᱷᱟ ᱠᱚ ᱠᱷᱟᱱ ᱡᱟᱦᱟᱸ ᱢᱟᱹᱭᱞᱟᱹ ᱠᱚ ᱥᱮ ᱟᱵᱚᱣᱟᱜ ᱦᱚᱲᱢᱚ ᱛᱤ ᱡᱟᱝᱜᱟ ᱠᱚᱨᱮᱱᱟᱜ ᱢᱟᱹᱭᱞᱟᱹ ᱠᱚ ᱵᱮᱰᱪᱷᱤᱴ ᱨᱮ ᱞᱟᱴᱷᱟᱜ ᱠᱟᱱᱟ ᱟᱨ ᱚᱱᱟ ᱨᱮᱜᱮ ᱟᱵᱚᱵᱚᱱ ᱜᱤᱛᱤᱡ ᱠᱟᱱᱟ ᱢᱟᱱᱮ ᱵᱮᱰᱥᱤᱴ ᱨᱮᱱᱟᱜ ᱢᱟᱹᱭᱞᱟᱹᱛᱮ ᱟᱵᱚᱣᱟᱜ ᱦᱟᱨᱛᱟ ᱦᱟᱨᱛᱟ ᱨᱮ ᱢᱟᱹᱭᱞᱟᱹ ᱠᱚ ᱞᱟᱴᱷᱟ ᱠᱟᱛᱮᱫ ᱚᱸᱰᱮ ᱜᱷᱟ ᱜᱷᱟ ᱦᱩᱭᱩᱜ ᱛᱟᱵᱚᱱᱟ ᱚᱱᱟᱛᱮ ᱵᱮᱰᱥᱤᱴ ᱥᱟᱯᱷᱟ ᱫᱚ ᱮᱠᱟᱞᱜᱮ ᱞᱟᱹᱠᱛᱤ ᱜᱮᱭᱟ